ᱟᱵᱚᱣᱟᱜ ᱥᱮᱨᱣᱟ ᱞᱮᱠᱟᱛᱮ ᱡᱟᱦᱟᱸ ᱵᱟᱦᱟ ᱢᱟᱜ ᱢᱚᱬᱮ ᱥᱚᱦᱨᱟᱭ ᱥᱟᱠᱨᱟᱛ ᱥᱮ ᱟᱭᱢᱟ ᱜᱟᱱ ᱜᱮ ᱱᱚᱝᱠᱟᱱᱟᱜ ᱟᱵᱚᱣᱟᱜ ᱡᱟᱦᱟᱸ ᱯᱚᱨᱚᱵᱽ ᱢᱮᱱᱟᱜᱼᱟ ᱥᱮ ᱡᱟᱦᱟᱸ ᱛᱤᱥ ᱜᱮ ᱞᱟᱸᱜᱟ ᱯᱷᱟᱨᱪᱟ ᱞᱟᱹᱜᱤᱫ ᱞᱟᱸᱜᱟ ᱮᱲᱮ ᱥᱮ ᱞᱟᱜᱽᱬᱮ ᱦᱚᱸᱵᱚᱱ ᱮᱱᱮᱡ ᱵᱟᱲᱟᱭᱟ ᱮᱱᱮᱡ ᱥᱮᱨᱮᱧ ᱟᱨ ᱟᱵᱚᱣᱟᱜ ᱡᱟᱦᱟᱸ ᱥᱟᱱᱛᱷᱟᱞᱤ ᱟᱹᱨᱤᱪᱟᱹᱞᱤ ᱞᱮᱠᱟᱛᱮ ᱡᱟᱦᱟᱱᱟᱜ ᱜᱮ ᱵᱚᱸᱜᱟᱼᱵᱩᱨᱩ ᱦᱩᱭᱩᱜ ᱦᱟᱺᱰᱤ ᱵᱚᱱ ᱪᱚᱰᱚᱨᱟ ᱟᱨ ᱨᱟᱹᱥᱠᱟᱹ ᱡᱟᱦᱟᱸ ᱢᱟᱹᱫᱟᱹᱲᱤᱭᱟᱹ ᱠᱚ ᱛᱩᱢᱫᱟᱜ ᱴᱟᱢᱟᱠ ᱟᱛᱮᱫ ᱟᱨ ᱱᱟᱪᱚᱱᱤᱭᱟᱹ ᱮᱱᱮᱡ ᱥᱮᱨᱮᱧ ᱵᱟᱯᱞᱟ ᱨᱮ ᱫᱚᱝ ᱟᱨ ᱡᱟᱦᱟᱸ ᱞᱮᱠᱟ ᱛᱤᱦᱤᱧ ᱜᱟᱯᱟ ᱧᱮᱞᱚᱜᱚᱜ ᱠᱟᱱᱟ ᱡᱮ ᱡᱟᱦᱟᱱᱟᱜ ᱯᱟᱹᱴᱤ ᱥᱮ ᱡᱟᱦᱟᱸᱭᱟᱜ ᱡᱟᱦᱟᱸ ᱡᱚᱱᱢᱚ ᱫᱤᱱ ᱥᱮ ᱵᱟᱨᱛᱷ ᱰᱮᱹ ᱯᱟᱨᱴᱤ ᱟᱨ ᱟᱵᱚᱣᱟᱜ ᱡᱟᱦᱟᱸ ᱛᱩᱢᱫᱟᱜ ᱴᱟᱢᱟᱠ ᱚᱱᱟ ᱵᱟᱹᱜᱤᱭᱟᱛᱮᱫ ᱛᱮᱦᱤᱧ ᱜᱟᱯᱟ ᱡᱮᱢᱚᱱ ᱥᱟᱣᱩᱱᱰ ᱛᱮᱠᱚ ᱮᱱᱮᱡ ᱥᱮᱨᱮᱧᱮᱫᱟ ᱥᱮᱠᱚ ᱨᱟᱹᱥᱠᱟᱹᱭᱮᱫᱟ ᱟᱨ ᱯᱟᱹᱨᱣᱟᱹ ᱠᱚ ᱧᱩ ᱠᱟᱛᱮᱫ ᱟᱨ ᱱᱚᱝᱠᱟ ᱫᱚ ᱜᱟᱛᱮ ᱠᱚ ᱯᱟᱹᱣᱨᱟᱹ ᱠᱚ ᱧᱩ ᱵᱟᱲᱟᱭᱟ ᱟᱹᱞᱤᱧ ᱠᱚᱫᱚ ᱦᱟᱸᱜ ᱵᱟᱹᱞᱤᱧ ᱧᱩ ᱵᱟᱲᱟᱣ ᱠᱟᱫᱟ